ᱟᱵᱚᱣᱟᱜ ᱟᱛᱳ ᱨᱮ ᱪᱟᱥᱼᱵᱟᱥ ᱫᱚ ᱱᱟᱜᱟᱢ ᱠᱷᱚᱱᱜᱮ ᱪᱟᱞᱟᱣ ᱦᱤᱡᱩᱜ ᱠᱟᱱᱟ ᱟᱨ ᱚᱱᱟ ᱪᱟᱥᱵᱟᱥ ᱠᱟᱹᱢᱤ ᱞᱟᱹᱜᱤᱫ ᱫᱚ ᱟᱹᱰᱤᱜᱮ ᱡᱳᱨ ᱥᱳᱨ ᱫᱚᱨᱠᱟᱨᱚᱜᱼᱟ ᱡᱟᱦᱟᱸ ᱞᱮᱠᱟ ᱟᱵᱚᱨᱮᱱ ᱠᱟᱹᱢᱤ ᱞᱟᱹᱜᱤᱫ ᱠᱚᱫᱚ ᱡᱟᱹᱥᱛᱤ ᱠᱷᱚᱱ ᱡᱟᱹᱥᱛᱤ ᱜᱟᱹᱠᱷᱩᱲ ᱦᱚᱲ ᱠᱚ ᱧᱟᱢ ᱠᱟᱛᱮ ᱩᱱᱠᱩ ᱫᱚ ᱱᱟᱯᱟᱭ ᱥᱟᱺᱦᱤᱡ ᱠᱚ ᱥᱟᱹᱛ ᱫᱟᱲᱮᱭᱟᱜᱼᱟ ᱱᱟᱯᱟᱭ ᱥᱟᱺᱦᱤᱡ ᱠᱚ ᱜᱟᱱ ᱫᱟᱲᱮᱭᱟᱜᱼᱟ ᱚᱱᱟ ᱤᱫᱤᱛᱮ ᱩᱱᱠᱩ ᱠᱚᱦᱚᱸ ᱴᱷᱮᱱ ᱢᱤᱫ ᱵᱟᱨ ᱠᱟᱹᱢᱤ ᱠᱚᱦᱚᱸ ᱪᱮᱫᱚᱜ ᱞᱟᱹᱠᱛᱤ ᱠᱟᱱᱟ ᱪᱮᱫ ᱞᱮᱱᱠᱷᱟᱱ ᱟᱵᱚ ᱠᱟᱹᱢᱤ ᱠᱚ ᱱᱟᱯᱟᱭ ᱛᱮᱵᱚᱱ ᱠᱟᱹᱢᱤ ᱫᱟᱲᱮᱭᱟᱜᱼᱟ ᱚᱱᱟᱛᱮ ᱜᱟᱹᱠᱷᱩᱲ ᱦᱚᱲ ᱥᱟᱜ ᱠᱟᱹᱢᱤ ᱫᱚ ᱟᱹᱰᱤ ᱞᱟᱹᱠᱛᱤ ᱠᱟᱱᱟ ᱟᱨ ᱜᱟᱹᱠᱷᱩᱲ ᱦᱚᱲ ᱱᱟᱯᱟᱭ ᱦᱚᱨ ᱛᱮ ᱱᱟᱯᱟᱭ ᱠᱟᱹᱢᱤ ᱱᱟᱯᱟᱭ ᱩᱯᱨᱩᱢ ᱦᱚᱸᱠᱚ ᱞᱟᱹᱭ ᱠᱟᱫᱟ ᱚᱱᱟ ᱤᱫᱤᱛᱮ ᱱᱟᱯᱟᱭ ᱱᱟᱯᱟᱭ ᱢᱟᱱᱮ ᱪᱟᱥᱼᱵᱟᱥ ᱦᱚᱸᱠᱚ ᱠᱟᱹᱢᱤ ᱟᱹᱜᱩ ᱠᱟᱫᱟ ᱚᱱᱟ ᱛᱤᱧ ᱢᱮᱱ ᱮᱫᱟ ᱜᱟᱹᱠᱷᱩᱲ ᱦᱚᱲ ᱟᱹᱰᱤ ᱫᱚᱨᱠᱟᱨ ᱠᱟᱱᱟ ᱱᱤᱛᱚᱜ ᱫᱤᱱᱟᱹᱢ ᱦᱤᱞᱳᱜ ᱠᱟᱹᱢᱤ ᱦᱚᱲ ᱠᱚ ᱵᱟᱝᱠᱚ ᱧᱟᱢᱚᱜ ᱠᱟᱱᱟ ᱠᱟᱹᱢᱤ ᱠᱚ ᱱᱤᱛᱚᱜ ᱵᱟᱡᱟᱨ ᱯᱟᱥᱴᱟ ᱜᱮᱠᱚ ᱥᱮᱱᱚᱜ ᱠᱟᱱᱟ ᱪᱟᱥᱵᱟᱥ ᱨᱮ ᱠᱟᱹᱢᱤ ᱦᱚᱲ ᱠᱚᱢ ᱱᱟᱠᱚ ᱚᱱᱟ ᱤᱫᱤ ᱛᱮ ᱠᱟᱹᱢᱤ ᱠᱚᱦᱚᱸ ᱟᱹᱰᱤ ᱢᱩᱥᱠᱤᱞ ᱠᱟᱱᱟ ᱵᱟᱹᱫᱽ ᱠᱷᱮᱛ ᱠᱚᱦᱚᱸ ᱟᱹᱰᱤ ᱜᱮ ᱠᱟᱹᱢᱤ ᱞᱮ ᱮᱱᱟᱝ ᱦᱩᱭᱩᱜ ᱠᱟᱱᱟ ᱫᱟᱜ ᱦᱚᱸ ᱠᱚᱢ ᱫᱷᱟᱨᱟ ᱜᱮᱭᱟ ᱟᱨ ᱠᱟᱹᱢᱤ ᱠᱚᱦᱚᱸ ᱡᱟᱣ ᱞᱮᱠᱟ ᱟᱹᱰᱤ ᱱᱟᱯᱟᱭ ᱨᱟᱹᱥᱠᱟᱹ ᱛᱮᱫᱚ ᱵᱟᱝ ᱦᱩᱭᱩᱜ ᱠᱟᱱᱟ ᱱᱤᱛᱚᱜ ᱠᱟᱹᱢᱤ ᱦᱚᱲ ᱦᱚᱸ ᱠᱚᱢ ᱤᱫᱤᱭᱮᱱᱟ ᱟᱫᱚ ᱠᱟᱹᱢᱤ ᱫᱚ ᱱᱟᱯᱟᱭ ᱛᱮ ᱠᱟᱹᱢᱤ ᱞᱟᱹᱜᱤᱫ ᱫᱚ ᱡᱩᱢᱤᱫ ᱫᱚᱨᱠᱟᱨᱚᱜᱼᱟ ᱡᱮᱛᱮ ᱦᱚᱲ ᱥᱟᱶ ᱫᱚᱨᱠᱟᱨᱚᱜᱼᱟ ᱥᱚᱢᱚᱭ ᱫᱚᱨᱠᱟᱨᱚᱜᱼᱟ ᱥᱚᱢᱚᱭ ᱥᱟᱶ ᱛᱮᱢ ᱠᱟᱹᱢᱤ ᱞᱮᱠᱷᱟᱱ ᱡᱮᱛᱮᱭᱟᱜ ᱠᱟᱹᱢᱤᱜᱮ ᱯᱩᱨᱟᱹᱜᱼᱟ